ᱥᱟᱱᱛᱟᱲᱤ ᱠᱷᱚᱱ ᱚᱞᱵᱮᱞ ᱛᱟᱞᱟ ᱛᱮ ᱛᱚᱨᱡᱚᱢᱟ ᱞᱮᱠᱟᱱᱟᱜ ᱫᱚ ᱵᱟᱝᱞᱤᱧ ᱠᱚᱨᱟᱣ ᱟᱠᱟᱫᱼᱟ ᱛᱚᱵᱮ ᱥᱟᱱᱛᱟᱲ ᱟᱜ ᱥᱟᱢᱟᱡᱤᱠ ᱫᱷᱚᱨᱢᱤᱭᱚ ᱥᱮ ᱩᱛᱱᱟᱹᱣ ᱵᱟᱠᱷᱟᱨᱟᱛᱮ ᱠᱚᱢ ᱵᱮᱥᱤ ᱢᱟᱱᱮ ᱵᱟᱝᱞᱟ ᱥᱟᱝ ᱛᱩᱞᱟᱹᱡᱚᱠᱷᱟ ᱠᱟᱛᱮ ᱛᱚᱨᱡᱚᱢᱟ ᱫᱚᱞᱤᱧ ᱮᱢ ᱟᱠᱟᱫ ᱜᱮᱭᱟ ᱥᱟᱶᱛᱮ ᱯᱟᱨᱜᱟᱱᱟ ᱢᱚᱦᱚᱞ ᱨᱮ ᱡᱟᱦᱟᱸ ᱟᱵᱚᱣᱟᱜ ᱥᱟᱶᱛᱟ ᱟᱹᱨᱤ ᱱᱟᱜᱟᱢ ᱢᱮᱱᱟᱜᱼᱟ ᱚᱱᱟ ᱠᱚᱦᱚᱸ ᱠᱚᱢ ᱵᱮᱥᱤ ᱵᱟᱝᱞᱟ ᱛᱮ ᱥᱟᱱᱛᱟᱲᱤ ᱛᱮ ᱞᱟᱹᱭ ᱦᱩᱭᱟᱠᱟᱱᱟ ᱡᱟᱦᱟᱸᱱᱟᱜ ᱫᱩᱯᱲᱩᱵ ᱠᱚ ᱴᱷᱟᱶ ᱨᱮ ᱟᱨ ᱥᱮᱪᱮᱫ ᱵᱟᱠᱷᱟᱨᱟᱛᱮ ᱱᱚᱝᱠᱟ ᱠᱚᱛᱚᱠ ᱜᱩᱞᱳ ᱠᱟᱹᱢᱤ ᱦᱩᱭᱟᱠᱟᱱᱟ ᱡᱟᱦᱟᱸ ᱫᱚ ᱡᱩᱜᱽ ᱨᱮᱱᱟᱜ ᱛᱟᱞ ᱨᱮ ᱵᱟᱝᱞᱮ ᱥᱩᱥᱟᱹᱨ ᱫᱟᱲᱮᱭᱟᱠᱟᱫ ᱨᱮᱦᱚᱸ ᱱᱟᱝ ᱱᱤᱛ ᱟᱯᱮ ᱠᱚ ᱛᱟᱭᱱᱚᱢ ᱫᱟᱨᱟᱢ ᱵᱤᱨᱟᱹᱫᱟᱹᱞᱤ ᱟᱯᱮ ᱠᱚ ᱱᱤᱛᱳᱜ ᱚᱱᱟ ᱰᱟᱦᱟᱨ ᱛᱮᱯᱮ ᱟᱹᱰᱤ ᱜᱟᱱ ᱯᱮ ᱞᱟᱦᱟ ᱦᱮᱡ ᱟᱠᱟᱱᱟ ᱤᱧᱤᱧ ᱠᱷᱚᱡᱚᱜᱼᱟ ᱟᱨᱚ ᱵᱚᱱ ᱞᱟᱦᱟᱜ ᱢᱟ ᱱᱚᱝᱠᱟᱱᱟᱜ ᱫᱤᱥ ᱦᱩᱫᱤᱥ ᱮᱢ ᱛᱟᱦᱮᱱ ᱠᱟᱱᱟ ᱥᱮ ᱟᱥ ᱛᱟᱦᱮᱱ ᱠᱟᱱᱟ ᱟᱨ ᱟᱞᱮ ᱢᱟ ᱵᱚᱭᱚᱥ ᱟᱠᱟᱱ ᱦᱚᱲ ᱧᱮᱞ ᱵᱟᱲᱟ ᱠᱟᱛᱮ ᱱᱤᱛᱳᱜ ᱠᱚᱛᱚᱠ ᱜᱩᱞᱳ ᱡᱤᱱᱤᱥ ᱠᱟᱹᱡ ᱡᱤᱣᱤ ᱨᱮ ᱠᱚᱥᱴᱚ ᱞᱮ ᱵᱩᱡᱷᱟᱹᱣ ᱮᱫᱟ ᱟᱵᱚ ᱟᱵᱚᱣᱟᱜ ᱟᱲᱟᱝ ᱟᱹᱲᱟᱹ ᱵᱚᱫᱚᱞ ᱠᱟᱛᱮ ᱮᱴᱟᱜ ᱦᱚᱲᱟᱜ ᱛᱮᱵᱚᱱ ᱜᱚᱭᱚᱱᱚᱜ ᱠᱟᱱᱟ ᱵᱷᱟᱥᱟ ᱟᱲᱟᱝ ᱨᱮ ᱵᱚᱸᱜᱟ ᱵᱩᱨᱩ ᱨᱮ ᱱᱚᱶᱟ ᱠᱚ ᱟᱵᱚ ᱦᱤᱲᱤᱧ ᱦᱩᱭᱩᱜ ᱛᱟᱵᱚᱱᱟ ᱥᱮ ᱩᱱᱠᱩᱭᱟᱜ ᱛᱮ ᱵᱟᱝ ᱪᱟᱞᱟᱣ ᱠᱟᱛᱮ ᱟᱵᱚᱣᱟᱜ ᱜᱮ ᱥᱟᱵ ᱨᱟᱠᱟᱵ ᱦᱩᱭᱩᱜ ᱛᱟᱵᱚᱱᱟ ᱱᱚᱶᱟ ᱜᱮ ᱥᱟᱱᱟᱢ ᱠᱚᱴᱷᱮᱱ ᱟᱨᱫᱟᱥ ᱞᱤᱧ ᱫᱚᱦᱚᱭᱟ ᱡᱟᱛᱮ ᱟᱵᱚᱭᱟᱜ ᱟᱵᱚᱛᱮᱵᱚᱱ ᱦᱟᱨᱟ ᱵᱩᱨᱩ ᱫᱟᱲᱮᱭᱟᱜ ᱢᱟ ᱱᱚᱝᱠᱟᱱ ᱨᱤᱠᱟᱹᱭ ᱛᱟᱵᱚᱱ ᱯᱮ ᱛᱟᱭᱱᱚᱢ ᱫᱟᱨᱟᱢ ᱵᱤᱨᱟᱹᱫᱟᱹᱞᱤ ᱠᱚ